ᱰᱨᱟᱭᱵᱷᱟᱨ ᱤᱧ ᱵᱟᱸᱠᱩᱲᱟ ᱤᱫᱤᱧ ᱢᱮ ᱟᱨ ᱟᱢ ᱞᱚᱜᱚᱛ ᱠᱟ ᱣᱰᱤᱢ ᱦᱟᱛᱟᱣᱟ ᱥᱮ ᱵᱟᱝ ᱱᱮ ᱴᱟᱠᱟ ᱥᱟᱵ ᱢᱮ ᱟᱨ ᱤᱢᱟᱹᱧ ᱢᱮ ᱯᱟᱞᱴᱟᱣ ᱠᱟᱹᱣᱰᱤ ᱠᱤ ᱯᱟᱞᱴᱟᱣ ᱦᱩᱭ ᱟᱠᱟᱱᱟ ᱥᱮ ᱵᱟᱝ